ᱟᱵᱚ ᱥᱟᱱᱛᱟᱲ ᱥᱮᱨᱣᱟ ᱨᱮᱱᱟᱜ ᱢᱟᱹᱱᱟᱱ ᱥᱮᱨᱚᱣᱟ ᱞᱮᱠᱟᱛᱮ ᱡᱟᱦᱟᱸ ᱛᱤᱱᱟᱹᱜ ᱞᱟᱭᱼᱞᱟᱠᱪᱟᱨ ᱟᱹᱨᱤᱪᱟᱹᱞᱤ ᱵᱟᱧᱪᱟᱣ ᱫᱚᱦᱚᱭ ᱞᱟᱹᱜᱤᱫᱛᱮ ᱥᱟᱯᱲᱟᱣ ᱟᱠᱟᱱ ᱛᱩᱢᱫᱟᱜ ᱴᱟᱢᱟᱠ ᱟᱹᱣᱲᱤ ᱠᱚᱨᱛᱟᱞ ᱠᱚ ᱥᱟᱶᱛᱮ ᱵᱤᱦᱟ ᱵᱟᱯᱞᱟ ᱟᱨᱦᱚᱸ ᱟᱭᱢᱟ ᱠᱚ ᱠᱟᱹᱢᱤ ᱦᱚᱨᱟ ᱵᱚᱸᱜᱟᱼᱵᱩᱨᱩ ᱠᱚᱣᱟᱜ ᱥᱟᱯᱟᱯ ᱮᱱᱛᱮ ᱛᱟᱲᱣᱟᱨᱤ ᱠᱟᱹᱯᱤ ᱟᱨ ᱮᱢᱟᱱ ᱠᱚᱣᱟᱜ ᱞᱟᱹᱜᱤᱫᱛᱮ ᱟᱵᱚ ᱥᱟᱱᱛᱟᱲ ᱥᱮᱨᱣᱟ ᱨᱮᱱᱟᱜ ᱢᱟᱹᱱ ᱠᱟᱱᱟ ᱱᱚᱣᱟ ᱜᱮ ᱟᱵᱚ ᱢᱟᱹᱱᱢᱤ ᱦᱚᱯᱚᱱ ᱥᱮ ᱥᱟᱱᱛᱟᱲ ᱥᱮᱨᱣᱟ ᱨᱮ ᱟᱹᱰᱤ ᱢᱟᱨᱟᱝ ᱡᱚᱴᱟᱣ ᱡᱚᱯᱲᱟᱣ ᱨᱮᱱᱟᱜ ᱩᱯᱨᱩᱢ ᱠᱟᱱᱟ ᱟᱨ ᱱᱚᱣᱟ ᱞᱟᱹᱜᱤᱫᱛᱮ ᱟᱵᱚ ᱥᱟᱱᱟᱢ ᱥᱟᱱᱛᱟᱲ ᱥᱮᱨᱚᱣᱟ ᱨᱮᱱ ᱢᱟᱹᱱᱢᱤ ᱦᱚᱯᱚᱱ ᱠᱚᱦᱚᱸ ᱞᱟᱭ ᱥᱮᱫᱟᱭ ᱡᱩᱜᱽ ᱞᱮᱠᱟᱛᱮ ᱢᱟᱱᱟᱣ ᱟᱹᱜᱩ ᱟᱠᱟᱱ ᱠᱟᱹᱢᱤ ᱠᱟᱱᱟ ᱟᱨ ᱱᱚᱣᱟ ᱠᱟᱹᱢᱤ ᱠᱚ ᱤᱫᱤ ᱠᱟᱛᱮᱫ ᱟᱵᱚ ᱥᱟᱱᱟᱢ ᱠᱚ ᱥᱤᱠᱷᱱᱟᱹᱛ ᱨᱮᱱᱟᱜ ᱢᱤᱫ ᱦᱚᱨ ᱰᱟᱦᱟᱨ ᱠᱟᱱᱟ ᱟᱨ ᱱᱚᱣᱟ ᱠᱚ ᱵᱟᱝ ᱧᱮᱞ ᱟᱫ ᱠᱟᱛᱮᱫ ᱟᱵᱚ ᱱᱚᱣᱟ ᱯᱟᱸᱡᱟ ᱞᱟᱦᱟ ᱤᱫᱤᱢᱟ ᱟᱨ ᱱᱚᱣᱟ ᱠᱚ ᱟᱵᱚ ᱵᱚ ᱢᱟᱱᱟᱣ ᱵᱟᱛᱟᱣ ᱟᱹᱜᱩᱭᱢᱟ ᱪᱮᱫᱟᱜ ᱥᱮ ᱱᱚᱣᱟ ᱛᱮᱜᱮ ᱟᱵᱚᱣᱟᱜ ᱥᱚᱢᱟᱡᱽ ᱥᱟᱱᱛᱟᱲ ᱥᱚᱢᱟᱡᱽ ᱨᱮᱱᱟᱜ ᱥᱟᱱᱟᱢ ᱠᱟᱹᱢᱤ ᱵᱚᱸᱜᱟᱼᱵᱩᱨᱩ ᱥᱟᱱᱟᱢᱟᱜ ᱠᱩᱥᱤ ᱨᱟᱹᱥᱠᱟᱹ ᱞᱮᱠᱟᱛᱮ ᱥᱟᱯᱲᱟᱣ ᱟᱠᱟᱱᱟ